ᱯᱚᱥᱪᱷᱤᱢ ᱵᱚᱨᱫᱷᱚᱢᱟᱱ ᱦᱚᱱᱚᱛ ᱨᱮ ᱥᱟᱜᱟᱲᱚᱢ ᱞᱮᱠᱟ ᱛᱮᱫᱚ ᱟᱹᱰᱤ ᱟᱭᱢᱟ ᱞᱮᱠᱟᱜᱮ ᱢᱮᱱᱟᱜᱼᱟ ᱱᱚᱸᱰᱮᱫᱚ ᱥᱚᱦᱚᱨ ᱮᱞᱟᱠᱟ ᱥᱮ ᱠᱟᱹᱨᱠᱷᱟᱱᱟ ᱠᱚ ᱢᱮᱱᱟᱜᱼᱟ ᱚᱱᱟ ᱞᱮᱠᱟᱛᱮ ᱟᱭᱢᱟ ᱜᱮ ᱵᱟᱥ ᱠᱚ ᱚᱴᱳ ᱠᱚ ᱥᱮ ᱴᱨᱟᱠ ᱠᱚᱦᱚᱸ ᱢᱮᱱᱟᱜᱼᱟ ᱟᱨ ᱱᱚᱸᱰᱮ ᱩᱰᱟᱹᱱ ᱜᱟᱹᱰᱤ ᱯᱷᱮᱰᱚᱜ ᱞᱮᱠᱟᱦᱚᱸ ᱡᱟᱭᱜᱟ ᱢᱮᱱᱟᱜᱼᱟ ᱱᱚᱸᱰᱮ ᱚᱱᱰᱟᱞ ᱮᱭᱟᱨᱯᱳᱨᱴ ᱢᱮᱱᱟᱜᱼᱟ ᱚᱱᱟ ᱵᱟᱠᱷᱨᱟ ᱛᱮ ᱢᱤᱫ ᱥᱟᱫᱷᱟᱨᱚᱱ ᱦᱚᱲ ᱱᱚᱸᱰᱮ ᱜᱟᱹᱰᱤ ᱛᱟᱦᱮᱱ ᱛᱟᱭ ᱠᱷᱟᱡ ᱥᱚᱢᱚᱭ ᱨᱮ ᱟᱡ ᱡᱟᱦᱟᱱᱟᱜ ᱮ ᱠᱟᱹᱢᱤ ᱫᱟᱲᱮᱭᱟᱜᱼᱟ ᱥᱮ ᱠᱟᱹᱢᱤ ᱦᱚᱸᱭ ᱪᱟᱞᱟᱣ ᱫᱟᱲᱮᱭᱟᱜᱼᱟ ᱟᱨ ᱵᱮᱵᱥᱟ ᱥᱮ ᱨᱳᱡᱽᱜᱟᱨ ᱞᱮᱠᱟ ᱛᱮᱦᱚᱸ ᱩᱱᱤ ᱵᱷᱟᱲᱟ ᱠᱚᱦᱚᱸᱭ ᱮᱢ ᱫᱟᱲᱮ ᱟᱠᱚᱣᱟ ᱱᱚᱰᱮ ᱥᱚᱦᱚᱨ ᱮᱞᱟᱠᱟ ᱠᱟᱱ ᱠᱷᱟᱹᱛᱤᱨ ᱟᱹᱰᱤ ᱟᱭᱢᱟ ᱞᱮᱠᱟᱱ ᱪᱮᱞᱮᱧᱡᱽ ᱦᱚᱸ ᱢᱮᱱᱟᱜ ᱜᱮᱭᱟ ᱱᱚᱸᱰᱮ ᱚᱯᱷᱤᱥ ᱥᱮ ᱡᱟᱦᱟᱱᱟᱜ ᱠᱟᱹᱢᱤ ᱠᱚᱨᱮᱜ ᱥᱮᱱᱚᱜ ᱞᱟᱹᱜᱤᱫ ᱥᱚᱢᱚᱭ ᱨᱮ ᱥᱮᱱᱚᱜ ᱞᱟᱜᱟᱜᱼᱟ ᱢᱮᱱᱠᱷᱟᱱ ᱟᱭᱢᱟ ᱜᱟᱹᱰᱤ ᱜᱷᱚᱲᱟ ᱠᱚ ᱢᱮᱱᱟᱜ ᱦᱚᱛᱮᱜ ᱛᱮ ᱟᱭᱢᱟ ᱜᱮ ᱵᱷᱤᱲᱚᱜᱼᱟ ᱥᱮ ᱚᱠᱛᱚ ᱨᱮ ᱚᱠᱟ ᱥᱚᱢᱚᱭ ᱫᱚ ᱵᱟᱝ ᱥᱮᱴᱮᱨᱚᱜᱼᱟ ᱟᱨ ᱦᱚᱸ ᱱᱚᱰᱮ ᱥᱟᱰᱮ ᱨᱮᱭᱟᱜ ᱫᱩᱥᱚᱱ ᱥᱮ ᱦᱟᱣᱟ ᱨᱮᱭᱟᱜ ᱫᱩᱥᱚᱱ ᱦᱚᱸ ᱢᱮᱱᱟᱜ ᱜᱮᱭᱟ ᱟᱞᱮ ᱥᱩᱨ ᱨᱮ ᱥᱴᱮᱥᱚᱱ ᱠᱚᱦᱚᱸ ᱢᱮᱱᱟᱜ ᱜᱮᱭᱟ ᱡᱮᱞᱮᱠᱟ ᱫᱩᱨᱜᱟᱯᱩᱨ ᱥᱴᱮᱥᱚᱱ